ᱟᱞᱮ ᱱᱚᱰᱮ ᱦᱚᱨᱤᱨᱟᱢᱯᱩᱨ ᱮᱞᱟᱠᱟ ᱵᱟᱸᱫᱽᱴᱟᱯᱩᱨᱨᱮ ᱢᱤᱫᱴᱟᱝ ᱯᱟᱛᱟ ᱯᱟᱛᱟ ᱯᱚᱨᱚᱵᱽ ᱦᱩᱭᱩᱜ ᱛᱟᱞᱮᱭᱟ ᱯᱟᱛᱟ ᱢᱮᱞᱟ ᱦᱩᱭᱩᱜ ᱛᱟᱞᱮᱭᱟ ᱚᱱᱟ ᱠᱚ ᱯᱟᱛᱟᱨᱮ ᱛᱚ ᱟᱭᱢᱟ ᱟᱭᱢᱟ ᱡᱟᱭᱜᱟ ᱨᱮᱱ ᱦᱚᱲ ᱠᱚ ᱦᱤᱡᱩᱜᱼᱟ ᱦᱚᱲ ᱦᱚᱯᱚᱱᱟᱜ ᱥᱚᱢᱚᱨᱛᱷᱚᱱ ᱢᱮᱱᱟᱜᱼᱟ ᱢᱮᱞᱟ ᱦᱚᱸ ᱞᱟᱹᱴᱩ ᱢᱮᱞᱟ ᱠᱟᱱᱟ ᱵᱚᱪᱷᱚᱨ ᱨᱮ ᱢᱤᱫ ᱫᱷᱟᱣ ᱦᱩᱭᱩᱜ ᱛᱟᱞᱮᱭᱟ ᱚᱱᱟ ᱠᱚ ᱢᱮᱞᱟ ᱫᱚ ᱵᱤᱵᱷᱤᱱᱱᱚ ᱨᱚᱠᱚᱢ ᱡᱤᱱᱤᱥ ᱞᱮ ᱧᱟᱢ ᱫᱟᱞᱮ ᱢᱟᱱᱮ ᱜᱤᱫᱽᱨᱟᱹ ᱯᱩᱛᱩᱞ ᱠᱷᱚᱱᱟᱜ ᱚᱲᱟᱜ ᱫᱩᱣᱟᱹᱨ ᱨᱮᱱᱟᱜ ᱥᱟᱡᱽ ᱥᱚᱨᱚᱧᱡᱟᱢ ᱠᱷᱚᱱᱟᱜ ᱟᱨ ᱡᱟ ᱠᱤᱪᱷᱩ ᱥᱟᱱᱟᱢᱟᱜ ᱱᱤᱛᱳᱜ ᱯᱨᱚᱭᱳᱡᱚᱱ ᱡᱤᱱᱤᱥ ᱚᱠᱟᱴᱟᱜ ᱠᱟᱱᱟ ᱚᱱᱟ ᱠᱚᱞᱮ ᱧᱟᱢ ᱫᱟᱞᱮ ᱛᱚ ᱯᱟᱛᱟᱨᱮ ᱟᱹᱰᱤ ᱨᱟᱹᱥᱠᱟᱹ ᱦᱚᱲ ᱦᱚᱯᱚᱱᱟᱜ ᱱᱟᱱᱟ ᱨᱚᱠᱚᱢ ᱠᱷᱮᱞᱳᱸᱰ ᱱᱟᱱᱟ ᱨᱚᱠᱚᱢ ᱯᱨᱚᱛᱤᱡᱳᱜᱤᱛᱟ ᱠᱚ ᱟᱲᱟᱜᱟ ᱛᱚ ᱚᱱᱟ ᱢᱮᱞᱟ ᱦᱚᱸ ᱱᱤᱛ ᱠᱷᱚᱱ ᱞᱟᱦᱟ ᱠᱷᱚᱱ ᱫᱚ ᱱᱤᱛᱳᱜ ᱫᱚ ᱟᱨᱦᱚᱸ ᱰᱷᱮᱨ ᱜᱮ ᱦᱩᱭᱩᱜ ᱠᱟᱱᱟ ᱚᱸᱰᱮ ᱠᱚ ᱡᱟᱣᱨᱟᱜ ᱠᱟᱱᱟ ᱚᱸᱰᱮ ᱦᱩᱭᱩᱜ ᱠᱟᱱ ᱤᱭᱟᱹᱛᱮ ᱡᱷᱚᱛᱚ ᱦᱚᱲ ᱜᱮ ᱠᱩᱨᱩᱢᱩᱴᱩ ᱢᱮᱱᱟᱜ ᱞᱮᱭᱟ ᱟᱨ ᱦᱚᱲ ᱦᱚᱯᱚᱱᱟᱜ ᱢᱮᱞᱟ ᱠᱟᱱᱟ ᱦᱤᱥᱟᱹᱵᱽ ᱛᱮ ᱡᱷᱚᱛᱚ ᱠᱚᱜᱮ ᱞᱮ ᱵᱷᱟᱞᱚᱵᱟᱥᱟᱭᱫᱟ ᱟᱨ ᱥᱟᱱᱟᱢ ᱠᱚ ᱢᱤᱫ ᱡᱩᱴ ᱢᱮᱱᱟᱜ ᱞᱮᱭᱟ ᱛᱮ ᱱᱚᱝᱠᱟ ᱟᱨ ᱯᱩᱡᱟᱹ ᱱᱤᱛᱳᱜ ᱦᱩᱭᱩᱜ ᱠᱟᱱ ᱛᱟᱞᱮᱭᱟ ᱯᱟᱥᱟᱯᱟᱥᱤ ᱦᱚᱸ ᱜᱚᱴᱟ ᱴᱟᱺᱰᱤ ᱠᱚᱨᱮᱱ ᱯᱨᱟᱭ ᱯᱚᱧᱪᱟᱥ ᱥᱟᱴ ᱠᱤᱞᱳᱢᱤᱴᱟᱨ ᱠᱚᱨᱮ ᱡᱷᱟᱹᱞ ᱡᱷᱟᱹᱞ ᱠᱚᱨᱮᱱ ᱦᱚᱲ ᱠᱚ ᱦᱤᱡᱩᱜ ᱠᱟᱱᱟ ᱱᱚᱣᱟ ᱢᱮᱞᱟᱨᱮ ᱫᱚ ᱧᱮᱞ ᱟᱫᱚ ᱵᱚᱪᱷᱚᱨ ᱵᱚᱪᱷᱚᱨ ᱦᱩᱭᱩᱜ ᱜᱮᱛᱮ ᱟᱞᱮ ᱦᱚᱸ ᱞᱮ ᱡᱮᱱᱚ ᱦᱩᱭᱩᱜ ᱟᱨᱚ ᱞᱟᱹᱴᱩ ᱧᱚᱜ ᱞᱮ ᱵᱮᱱᱟᱣ ᱞᱟᱹᱜᱤᱫ ᱛᱮ ᱚᱱᱠᱟ ᱟᱨᱦᱚᱸ ᱠᱩᱨᱩᱢᱩᱴᱩ ᱪᱮᱥᱴᱟ ᱢᱮᱱᱟᱜ ᱛᱟᱞᱮᱭᱟ ᱥᱟᱱᱟᱢ ᱠᱚᱣᱟ ᱜᱮ ᱜᱤᱫᱽᱨᱟᱹ ᱠᱚ ᱡᱮᱱᱚ ᱠᱚ ᱧᱮᱞ ᱛᱤᱭᱟᱹᱜ ᱫᱟᱲᱮᱭᱟᱜᱼᱟ ᱱᱚᱝᱠᱟ ᱢᱤᱫᱴᱟᱱ ᱩᱭᱦᱟᱹᱨ ᱨᱮ ᱢᱮᱱᱟᱜ ᱛᱟᱞᱮᱭᱟ